ᱟᱵᱚᱫᱚ ᱠᱩᱲᱤ ᱜᱤᱫᱽᱨᱟᱹ ᱥᱮ ᱛᱤᱨᱞᱟᱹ ᱟᱨ ᱠᱚᱲᱟ ᱜᱤᱫᱽᱨᱟᱹ ᱦᱚᱛᱮᱛᱮ ᱠᱷᱮᱞ ᱫᱚ ᱯᱷᱟᱨᱟᱠ ᱟᱠᱟᱫᱟᱵᱚᱱ ᱟᱵᱚ ᱞᱟᱹᱜᱤᱫ ᱛᱮᱫᱚ ᱱᱚᱝᱠᱟᱹ ᱫᱚ ᱤᱧᱟᱹᱜ ᱢᱮᱱ ᱛᱮᱫᱚ ᱵᱮᱥ ᱫᱚ ᱵᱟᱝ ᱠᱟᱱᱟ ᱠᱩᱲᱤ ᱜᱤᱫᱽᱨᱟᱹ ᱦᱚᱠ ᱦᱩᱭ ᱦᱚᱪᱚᱣᱟᱱ ᱠᱚᱲᱟ ᱜᱤᱫᱽᱨᱟᱹ ᱦᱩᱭ ᱦᱚᱪᱚᱣᱟᱱ ᱩᱱᱠᱤᱱ ᱫᱚ ᱵᱟᱱᱟᱨᱜᱮ ᱥᱚᱢᱟᱱ ᱥᱮ ᱢᱤᱫ ᱜᱮ ᱠᱟᱱᱟᱠᱤᱱ ᱩᱱᱠᱤᱱ ᱞᱟᱹᱜᱤᱫ ᱛᱮᱫᱚ ᱮᱴᱟᱜ ᱟᱜ ᱪᱮᱫ ᱜᱮ ᱯᱷᱟᱨᱟᱠ ᱥᱮ ᱵᱷᱤᱱᱟᱹ ᱫᱚ ᱵᱟᱝ ᱦᱩᱭᱩᱜᱼᱟ ᱟᱨᱦᱚᱸ ᱦᱩᱰᱤᱧ ᱠᱷᱚᱱ ᱟᱵᱚ ᱵᱚᱱ ᱟᱸᱡᱚᱢ ᱟᱹᱜᱩ ᱟᱠᱟᱫᱟ ᱡᱮ ᱤᱥᱤᱱ ᱵᱟᱥᱟᱝ ᱨᱮᱭᱟᱜ ᱠᱷᱮᱞ ᱫᱚ ᱠᱷᱟᱹᱞᱤ ᱠᱩᱲᱤ ᱜᱤᱫᱽᱨᱟᱹ ᱥᱩᱢᱩᱝ ᱠᱚ ᱞᱟᱹᱜᱤᱫ ᱠᱟᱱᱟ ᱢᱮᱱᱠᱷᱟᱱ ᱠᱚᱲᱟ ᱜᱤᱫᱽᱨᱟᱹ ᱠᱚ ᱥᱩᱢᱩᱝ ᱞᱟᱹᱜᱤᱫ ᱛᱮᱫᱚ ᱩᱱᱠᱩ ᱫᱚ ᱤᱥᱤᱱ ᱵᱟᱥᱟᱝ ᱠᱷᱮᱞ ᱫᱚ ᱵᱟᱝ ᱠᱟᱱᱟ ᱱᱤᱛᱦᱚᱸ ᱟᱵᱚᱣᱟᱜ ᱟᱵᱚᱨᱮᱱ ᱦᱟᱯᱲᱟᱢ ᱠᱚ ᱥᱮ ᱱᱤᱛ ᱦᱚᱸ ᱟᱵᱚ ᱨᱮᱱ ᱚᱲᱟᱜ ᱦᱚᱲ ᱠᱚ ᱱᱤᱝᱠᱟᱹ ᱜᱮᱠᱚ ᱞᱟᱹᱭ ᱟᱹᱜᱩ ᱠᱟᱫ ᱵᱚᱱᱟ ᱡᱮ ᱤᱥᱤᱱ ᱵᱟᱥᱟᱝ ᱠᱷᱮᱞ ᱫᱚ ᱠᱩᱲᱤ ᱜᱤᱫᱽᱨᱟᱹ ᱠᱚᱣᱟᱜ ᱜᱮ ᱟᱨ ᱤᱥᱤᱱ ᱵᱟᱥᱟᱝ ᱠᱷᱮᱞ ᱫᱚ ᱠᱤᱱᱛᱩ ᱢᱮᱱᱠᱷᱟᱱ ᱠᱚᱲᱟ ᱜᱤᱫᱽᱨᱟᱹ ᱞᱟᱹᱜᱤᱫ ᱫᱚ ᱵᱟᱝ ᱚᱱᱠᱟ ᱫᱚ ᱵᱟᱝ ᱠᱟᱱᱟ ᱤᱧᱟᱹᱜ ᱢᱮᱱᱛᱮᱫᱚ ᱠᱩᱲᱤ ᱜᱤᱫᱽᱨᱟᱹ ᱠᱚᱲᱟ ᱜᱤᱫᱽᱨᱟᱹ ᱥᱚᱢᱟᱱ ᱜᱮ ᱥᱚᱢᱟᱱ ᱢᱮᱸᱫ ᱛᱮᱜᱮ ᱢᱮᱱ ᱦᱩᱭ ᱫᱚᱨᱠᱟᱨ ᱠᱟᱱᱟ ᱥᱚᱢᱟᱱ ᱩᱱᱠᱤᱱᱟᱜ ᱟᱹᱭᱫᱟᱹᱨ ᱦᱩᱭ ᱫᱚᱨᱠᱟᱨ ᱠᱟᱱᱟ ᱟᱨ ᱡᱮᱞᱮᱠᱟ ᱱᱮᱛᱟᱨ ᱫᱚ ᱢᱮᱱᱟᱜ ᱟᱠᱟᱫᱟ ᱯᱷᱩᱴᱵᱚᱞ ᱵᱷᱚᱞᱤᱵᱚᱞ ᱱᱤᱭᱟᱹ ᱠᱚᱨᱮᱜ ᱠᱚᱲᱟ ᱜᱤᱫᱽᱨᱟᱹ ᱦᱳᱠ ᱠᱩᱲᱤ ᱜᱤᱫᱽᱨᱟᱹ ᱦᱳᱠ ᱠᱷᱮᱞ ᱠᱟᱱᱟ ᱢᱮᱱᱠᱷᱟᱱ ᱟᱹᱰᱤᱜᱟᱱ ᱚᱱᱠᱟ ᱠᱷᱮᱞ ᱢᱮᱱᱟᱜ ᱠᱟᱫᱟ ᱡᱟᱦᱟᱸ ᱠᱚᱫᱚ ᱠᱚᱲᱟ ᱜᱤᱫᱽᱨᱟᱹ ᱠᱚ ᱞᱟᱹᱜᱤᱫ ᱛᱮᱜᱮ ᱠᱷᱮᱞ ᱯᱷᱩᱴᱵᱚᱞ ᱛᱟᱨᱯᱚᱨ ᱯᱷᱩᱴᱵᱚᱞ ᱱᱮᱛᱟᱨ ᱫᱚ ᱠᱩᱲᱤ ᱜᱤᱫᱽᱨᱟᱹ ᱦᱚᱸᱠᱚ ᱠᱷᱮ ᱠᱟᱱᱟ ᱢᱮᱱᱠᱷᱟᱱ ᱠᱤᱪᱷᱩ ᱫᱤᱱ ᱠᱤᱪᱷᱩ ᱥᱮᱨᱢᱟ ᱥᱮ ᱠᱤᱪᱷᱩ ᱠᱤᱪᱷᱩ ᱢᱟᱲᱟᱝ ᱨᱮᱫᱚ ᱠᱚᱲᱟ ᱜᱤᱫᱽᱨᱟᱹ ᱠᱚ ᱞᱟᱹᱜᱤᱫ ᱛᱮᱫᱚ ᱟᱞᱟᱫᱟ ᱡᱟᱭᱜᱟ ᱛᱟᱦᱮᱸ ᱠᱟᱱᱟ ᱟᱞᱟᱫᱟ ᱴᱷᱟᱶ ᱩᱱᱠᱩ ᱞᱟᱹᱜᱤᱫ ᱛᱮᱫᱚ ᱩᱱᱠᱩ ᱫᱚ ᱟᱞᱟᱫᱟ ᱢᱮᱸᱫ ᱛᱮᱠᱚ ᱧᱮᱞ ᱠᱚᱣᱟ ᱟᱨ ᱠᱩᱲᱤ ᱜᱤᱫᱽᱨᱟᱹ ᱞᱟᱹᱜᱤᱫ ᱛᱮᱫᱚ ᱥᱩᱫᱷᱩ ᱢᱟᱛᱨᱚ ᱥᱮ ᱠᱷᱟᱹᱞᱤ ᱤᱥᱤᱱ ᱵᱟᱥᱟᱝ ᱚᱲᱟᱜ ᱥᱚᱝᱥᱟᱨ ᱥᱟᱢᱞᱟᱣ ᱱᱤᱭᱟᱹ ᱠᱚᱜᱮ ᱢᱮᱱᱠᱷᱟᱱ ᱱᱤᱭᱟᱹ ᱫᱚ ᱯᱷᱟᱨᱟᱠ ᱛᱮᱭᱟᱨ ᱫᱟᱠᱚ ᱟᱵᱚᱨᱮᱱ ᱟᱵᱚ ᱵᱚ ᱥᱟᱶᱛᱟ ᱨᱮᱱ ᱦᱚᱲᱜᱮ ᱱᱤᱭᱟᱹ ᱫᱚ ᱟᱵᱚ ᱜᱮ ᱥᱟᱦᱟ ᱞᱟᱜᱟᱣ ᱵᱚᱱᱟ ᱯᱷᱟᱨᱟᱠ ᱨᱮᱱᱟᱜ ᱫᱚ ᱵᱟᱝ ᱟᱵᱚ ᱫᱚ ᱢᱤᱫ ᱛᱮ ᱞᱟᱦᱟᱜ ᱞᱟᱜᱟᱣ ᱟᱵᱚᱱᱟ ᱢᱤᱫ ᱛᱮᱵᱚᱱ ᱞᱟᱦᱟ ᱞᱮᱱᱠᱷᱟᱱ ᱫᱤᱥᱚᱢ ᱢᱟᱲᱟᱝᱚᱜᱼᱟ ᱫᱤᱥᱚᱢ ᱵᱚᱱ ᱞᱟᱦᱟ ᱤᱫᱤᱭᱟ ᱟᱵᱚ ᱵᱚᱱ ᱦᱚᱲ ᱵᱚᱱ ᱪᱮᱫ ᱫᱟᱲᱮ ᱟᱠᱚᱣᱟ ᱡᱮ ᱠᱩᱲᱤ ᱜᱤᱫᱽᱨᱟᱹ ᱠᱚᱲᱟ ᱜᱤᱫᱽᱨᱟᱹ ᱫᱚ ᱥᱚᱢᱟᱱ ᱥᱚᱢᱟᱱ ᱜᱮ ᱥᱮ ᱢᱤᱫ ᱢᱤᱫ ᱜᱮᱵᱚᱱ ᱢᱚᱱᱮ ᱠᱚᱢᱟ